ᱚᱻ ᱪᱮᱫ ᱞᱟᱹᱭᱵᱤᱱ ᱟᱹᱜᱩ ᱢᱟ ᱵᱟᱹᱞᱤᱧ ᱟᱹᱜᱩᱣᱟᱠᱟᱫᱼᱟ ᱟᱨ ᱪᱟᱞᱟᱜᱟᱹᱞᱤᱧ ᱜᱟᱯᱟᱼᱢᱮᱭᱟᱝ ᱥᱮᱬᱟ ᱫᱳᱠᱟᱱ ᱚᱸᱰᱮ ᱠᱷᱚᱱᱞᱤᱧ ᱟᱹᱜᱩᱭᱟ ᱱᱟᱦᱟᱜ ᱟᱫᱚ ᱱᱟᱦᱟᱜ ᱱᱚᱜᱼᱚᱭ ᱟᱹᱣᱨᱤ ᱥᱮᱴᱮᱨ ᱩᱛᱟᱹᱨᱚᱜᱫᱚ ᱪᱟᱞᱟᱜᱟᱹᱞᱤᱧ ᱟᱹᱜᱩᱭᱟᱞᱤᱧ ᱱᱟᱦᱟᱜ ᱟᱫᱚ ᱫᱟᱢᱫᱚ ᱚᱱᱮ ᱱᱚᱢᱯᱟᱹᱞᱤᱥ ᱠᱚᱫᱚ ᱫᱚᱥ ᱴᱟᱠᱟ ᱠᱟᱛᱮᱫᱜᱮ ᱟᱨ ᱴᱤᱠᱞᱤᱠᱚ ᱢᱚᱬᱮ ᱴᱟᱠᱟ ᱠᱟᱛᱮᱫ ᱟᱨ ᱪᱩᱲᱤᱠᱚᱫᱚ ᱛᱤᱨᱤᱥ ᱴᱟᱠᱟ ᱵᱤᱥ ᱴᱟᱠᱟ ᱟᱫᱚ ᱦᱟᱛᱟᱣ ᱦᱤᱡᱩᱜᱵᱤᱱ ᱥᱮ ᱠᱚᱢᱫᱚᱞᱤᱧ ᱠᱚᱢᱚᱜ ᱜᱮᱭᱟ ᱱᱟᱦᱟᱜ ᱤᱱᱟᱹ ᱢᱚᱬᱮ ᱴᱟᱠᱟᱜᱟᱱ ᱠᱟᱛᱮᱫ ᱦᱳᱭ ᱛᱚ ᱚᱱᱟᱠᱚᱦᱚᱸ ᱟᱹᱜᱩᱭᱟᱞᱤᱧ ᱱᱟᱦᱟᱜ ᱚᱱᱟᱠᱚᱦᱚᱸ ᱵᱟᱹᱞᱤᱧ ᱟᱹᱜᱩᱣᱠᱟᱜᱼᱟ ᱦᱳᱭ ᱛᱚ ᱟᱹᱜᱩᱭᱟᱞᱤᱧ ᱱᱟᱦᱟᱜ ᱦᱳᱭ ᱦᱳᱭ ᱦᱳᱭ ᱛᱚ ᱠᱷᱚᱵᱚᱨ ᱟᱵᱤᱱᱟ ᱱᱟᱦᱟᱸᱜ ᱞᱤᱧ ᱜᱟᱯᱟᱼᱢᱮᱭᱟᱝᱞᱤᱧ ᱟᱹᱜᱩᱭᱟ ᱦᱟᱸᱜ ᱟᱨᱞᱤᱧ ᱠᱷᱚᱵᱚᱨᱟᱵᱤᱱᱟ ᱱᱟᱦᱟᱜ ᱦᱳᱭ ᱛᱚ ᱟᱫᱚ ᱡᱟᱹᱥᱛᱤᱫᱤᱱ ᱟᱹᱞᱤᱧ ᱩᱱᱟᱹᱜ ᱵᱟᱝᱟ ᱪᱟᱞᱟᱜᱼᱟᱞᱤᱧ ᱜᱟᱯᱟᱼᱢᱮᱭᱟᱝᱜᱮ ᱱᱟᱦᱟᱜ ᱦᱳᱭ ᱦᱳᱭ ᱦᱳᱭ ᱦᱮᱸ ᱦᱮᱸ ᱟᱫᱚ ᱟᱹᱜᱩᱭᱟᱹᱞᱤᱧ ᱠᱷᱚᱵᱚᱨᱟᱵᱤᱱ ᱫᱚ ᱱᱟᱦᱟᱜᱞᱤᱧ ᱜᱟᱯᱟᱼᱢᱮᱭᱟᱝᱞᱤᱧ ᱟᱹᱜᱩ ᱞᱮᱠᱷᱟᱱᱜᱮᱞᱤᱧ ᱠᱷᱚᱵᱚᱨᱟᱵᱤᱱᱟ ᱱᱟᱦᱟᱜ ᱢᱟᱲᱟᱝ ᱡᱟᱦᱟᱸᱨᱮᱞᱤᱧ ᱫᱩᱲᱩᱵ ᱛᱟᱦᱮᱸᱫ ᱚᱸᱰᱮᱜᱮ ᱦᱳᱭ ᱦᱳᱭ

ᱚᱻ ᱦᱳᱭ ᱛᱚ ᱦᱮᱸ ᱮᱱᱠᱷᱟᱱᱫᱚ ᱠᱷᱚᱵᱚᱨᱟᱵᱤᱱ ᱫᱚᱞᱤᱧ ᱟᱹᱜᱩ ᱞᱮᱠᱷᱟᱱ ᱜᱮᱞᱤᱧ ᱠᱷᱚᱵᱚᱨᱟᱵᱤᱱᱟ ᱦᱳᱭ ᱦᱳᱭ ᱦᱳᱭ ᱦᱳᱭ ᱦᱳᱭ ᱯᱷᱳᱱ ᱟᱵᱤᱱᱫᱚᱞᱤᱧ ᱱᱟᱦᱟᱜ ᱠᱷᱚᱵᱚᱨ ᱟᱵᱤᱱᱟᱞᱤᱧ ᱦᱮᱸ